ᱤᱨᱟᱹᱞ ᱜᱮᱞ ᱟᱨᱮ ᱛᱩᱨᱩᱭ ᱜᱮᱥᱟᱭ ᱵᱟᱨ ᱢᱤᱫ ᱥᱟᱭ ᱟᱨᱮ ᱜᱮᱥᱟᱭ ᱵᱟᱨ ᱜᱮᱞ ᱤᱨᱟᱹᱞ ᱜᱮᱥᱟᱭ ᱛᱩᱨᱩᱭ ᱯᱩᱱ ᱥᱟᱭ ᱵᱟᱨ ᱜᱮᱞ ᱤᱨᱟᱹᱞ